ᱩᱛᱛᱚᱨ ᱫᱤᱱᱟᱡᱽᱯᱩᱨ ᱦᱚᱱᱚᱛ ᱨᱮ ᱠᱤᱪᱷᱩ ᱛᱷᱟᱱᱤᱛ ᱥᱟᱸᱜᱟᱲ ᱨᱮᱭᱟᱜ ᱵᱤᱠᱚᱞᱯᱚ ᱵᱮᱵᱚᱥᱛᱷᱟ ᱫᱚ ᱞᱟᱦᱟ ᱠᱷᱚᱡ ᱫᱚ ᱢᱚᱡᱽ ᱦᱩᱭ ᱠᱟᱱᱟ ᱡᱮᱢᱚᱱ ᱞᱟᱦᱟᱛᱮ ᱵᱟᱥ ᱜᱟᱹᱰᱤ ᱛᱟᱦᱮᱸ ᱠᱟᱱᱟ ᱰᱷᱮᱨ ᱫᱚ ᱵᱟᱝ ᱛᱟᱦᱮᱸ ᱠᱟᱱᱟ ᱠᱷᱩᱵᱽ ᱠᱩᱪᱤᱛ ᱚᱱᱟᱛᱮ ᱟᱞᱮ ᱜᱤᱫᱽᱨᱟᱹ ᱦᱚᱲ ᱯᱟᱲᱦᱟᱜ ᱞᱮ ᱪᱟᱞᱟᱜ ᱠᱟᱱ ᱛᱟᱦᱮᱱᱟ ᱟᱹᱰᱤ ᱡᱷᱟᱹᱞ ᱚᱸᱰᱮ ᱠᱷᱚᱡ ᱟᱹᱰᱤ ᱡᱷᱟᱹᱞ ᱜᱮ ᱛᱟᱲᱟᱢᱛᱮ ᱵᱟᱞᱮ ᱥᱮᱱ ᱫᱟᱲᱮᱭᱟᱜᱼᱟ ᱜᱤᱫᱽᱨᱟᱹ ᱦᱚᱲ ᱪᱟᱞᱟᱜ ᱦᱤᱞᱳᱜᱫᱚ ᱴᱷᱤᱠ ᱪᱟᱞᱟᱜ ᱟᱞᱮ ᱢᱚᱡᱽ ᱜᱮ ᱟᱫᱚ ᱦᱤᱡᱩᱜ ᱦᱤᱞᱳᱜ ᱪᱷᱩᱴᱤ ᱫᱤᱱ ᱛᱟᱦᱮᱱᱟ ᱮᱱᱦᱤᱞᱳᱜ ᱵᱟᱠᱚ ᱫᱮᱡ ᱞᱮᱭᱟ ᱮᱱ ᱦᱤᱞᱳᱜ ᱛᱟᱲᱟᱢ ᱛᱮᱞᱮ ᱦᱤᱡᱩᱜᱼᱟ ᱟᱨ ᱜᱟᱹᱰᱤ ᱠᱚ ᱫᱩᱲᱩᱵᱼᱟ ᱟᱫᱚ ᱚᱱᱟ ᱤᱭᱟᱹᱛᱮ ᱱᱮᱛᱟᱨ ᱫᱚ ᱚᱱᱟᱠᱚ ᱵᱮᱵᱚᱥᱛᱷᱟ ᱟᱨᱚ ᱢᱚᱡᱽ ᱦᱩᱭ ᱠᱟᱱᱛᱮ ᱚᱱᱟ ᱵᱟᱥ ᱨᱮᱱᱟᱜ ᱵᱤᱠᱚᱞᱯᱚ ᱴᱳᱴᱳ ᱦᱩᱭᱠᱟᱱᱛᱮ ᱚᱠᱟ ᱴᱷᱮᱡ ᱠᱷᱚᱡ ᱫᱮᱡᱚᱜ ᱮᱢ ᱢᱮᱱᱟ ᱚᱸᱰᱮ ᱠᱷᱚᱡ ᱜᱮ ᱫᱮᱡ ᱤᱫᱤ ᱢᱮᱭᱟ ᱟᱨ ᱠᱟᱹᱢᱤ ᱠᱷᱮᱛᱨᱚ ᱨᱮᱦᱚᱸ ᱥᱮ ᱤᱥᱠᱩᱞ ᱟᱫᱟᱞᱚᱛ ᱚᱯᱷᱤᱥ ᱠᱚ ᱪᱟᱞᱟᱜ ᱥᱩᱵᱤᱫᱟ ᱦᱩᱭ ᱠᱟᱱᱟ ᱚᱱᱟ ᱠᱚᱛᱮ ᱦᱚᱸ ᱟᱹᱰᱤᱜᱮ ᱩᱯᱚᱠᱟᱨ ᱦᱩᱭ ᱠᱟᱱᱟ